ᱟᱭᱢᱟ ᱨᱚᱠᱚᱢ ᱟᱸᱠᱟᱣ ᱵᱚᱱ ᱵᱟᱲᱟᱭᱟ ᱟᱨ ᱡᱟᱦᱟᱸᱭ ᱠᱚ ᱦᱟᱹᱞᱤᱜᱮ ᱟᱸᱠᱟᱣ ᱠᱚ ᱮᱛᱚᱦᱚᱵ ᱟᱠᱟᱫᱟ ᱥᱮ ᱩᱱᱠᱩ ᱟᱨᱦᱚᱸ ᱚᱱᱟ ᱟᱸᱠᱟᱣ ᱨᱮ ᱟᱠᱚᱣᱟᱜ ᱥᱠᱤᱞ ᱡᱩᱫᱤ ᱩᱛᱷᱱᱟᱹᱣ ᱥᱟᱱᱟᱭᱮᱫ ᱠᱚᱣᱟ ᱵᱟ ᱪᱮᱫ ᱥᱟᱱᱟᱭᱮᱫ ᱠᱚᱣᱟ ᱛᱟᱦᱚᱞᱮ ᱩᱱᱠᱩ ᱠᱚᱫᱚ ᱢᱳᱵᱟᱭᱤᱞ

ᱠᱚᱢᱯᱤᱭᱩᱴᱟᱨ ᱨᱮ ᱪᱤᱛᱟᱨ ᱠᱚ ᱧᱮᱞ ᱠᱟᱛᱮᱫ ᱟᱭᱟᱜ ᱟᱸᱠᱟᱣ ᱨᱮᱭᱟᱜ ᱡᱟᱦᱟᱸ ᱥᱠᱤᱞ ᱚᱱᱟᱭ ᱩᱛᱱᱟᱹᱣ ᱫᱟᱲᱮᱭᱟᱜᱼᱟ ᱟᱨ ᱯᱨᱚᱛᱤᱫᱤᱱ ᱴᱷᱤᱠ ᱢᱚᱛᱚ ᱚᱱᱟ ᱟᱸᱠᱟᱣ ᱨᱮ ᱟᱡ ᱠᱟᱹᱢᱤ ᱦᱩᱭᱩᱜ ᱛᱟᱭᱟ ᱪᱮᱫᱟᱜ ᱥᱮ ᱛᱤᱱᱟᱹᱜ ᱟᱸᱠᱟᱣ ᱨᱮ ᱟᱢ ᱥᱳᱢᱳᱭᱮᱢ ᱮᱢᱟ ᱩᱱᱟᱹᱜ ᱜᱮ ᱟᱢᱟᱜ ᱟᱸᱠᱟᱣ ᱨᱮᱭᱟᱜ ᱡᱟᱦᱟᱸ ᱥᱠᱤᱞ ᱚᱱᱟ ᱪᱮᱛᱟᱱ ᱥᱮᱫ ᱵᱟᱹᱭ ᱵᱟᱹᱭᱛᱮ ᱪᱟᱞᱟᱜ ᱛᱟᱢᱟ ᱚᱱᱟᱛᱮ ᱤᱧᱟᱹᱜ ᱥᱟᱨᱦᱟᱣ ᱫᱚ ᱱᱚᱣᱟ ᱜᱮ ᱡᱮ ᱟᱢ ᱚᱱᱟ ᱪᱮᱛᱟᱱ ᱨᱮ ᱵᱮᱥᱛᱮ ᱵᱷᱟᱜᱮᱛᱮ ᱠᱟᱹᱢᱤ ᱢᱮ